ᱪᱟᱹᱥᱤ ᱠᱚᱠᱚ ᱠᱚᱨᱟᱣ ᱫᱟᱲᱮᱭᱟᱜᱼᱟ ᱟᱨ ᱥᱮᱠᱚ ᱠᱚᱨᱟᱣ ᱟᱠᱚ ᱱᱚᱣᱟ ᱫᱚ ᱦᱩᱭᱩᱜ ᱠᱟᱱᱟ ᱡᱮᱢᱚᱱ ᱚᱛ ᱦᱟᱥᱟ ᱨᱚᱦᱚᱲ ᱠᱟᱱᱟ ᱚᱸᱰᱮ ᱯᱟᱥᱟᱯᱟᱥᱤ ᱡᱩᱫᱤ ᱫᱟᱜ ᱛᱟᱦᱮᱱᱟ ᱮᱰᱮᱠᱷᱟᱱ ᱯᱟᱥᱟᱯᱟᱥᱤ ᱠᱷᱚᱱᱟᱜ ᱫᱟᱜ ᱠᱚ ᱨᱟᱠᱟᱵᱽ ᱟᱠᱚ ᱨᱚᱦᱚᱲ ᱦᱟᱥᱟ ᱨᱮᱠᱚ ᱞᱚᱦᱚᱫᱟ ᱠᱚ ᱨᱚᱦᱚᱲ ᱦᱟᱥᱟ ᱞᱚᱦᱚᱫ ᱠᱟᱛᱮᱜ ᱯᱚᱨᱮ ᱡᱚᱠᱷᱚᱡ ᱜᱮ ᱥᱤᱭᱳᱜ ᱜᱟᱱᱚᱜᱼᱟ ᱥᱤᱭᱳᱜ ᱜᱟᱱᱚᱜᱼᱟ ᱢᱮᱱᱠᱷᱟᱱ ᱪᱮᱫ ᱞᱮᱠᱟ ᱥᱤ ᱥᱚᱢᱚᱭ ᱢᱟᱱᱮ ᱞᱚᱥᱚᱫ ᱫᱟᱜ ᱟᱞᱚ ᱨᱟᱠᱟᱵᱽ ᱢᱟ ᱚᱱᱟ ᱥᱤ ᱭᱟᱠᱚ ᱚᱱᱟ ᱥᱤ ᱵᱷᱩᱨ ᱵᱷᱩᱨᱭᱟᱹ ᱟᱠᱚ ᱥᱤ ᱵᱷᱩᱨ ᱵᱷᱩᱨᱭᱟᱹ ᱠᱟᱛᱮᱜ ᱚᱱᱟ ᱛᱩᱲᱤ ᱠᱚᱠᱚ ᱮᱨᱟ ᱚᱱᱠᱟ ᱛᱩᱲᱤ ᱮᱨ ᱠᱟᱛᱮᱜ ᱯᱚᱨᱮ ᱚᱱᱟ ᱫᱚ ᱟᱨᱚ ᱫᱚᱨᱠᱟᱨ ᱢᱚᱛᱚ ᱥᱮ ᱡᱚᱠᱷᱚᱡ ᱜᱮ ᱞᱟᱹᱠᱛᱤ ᱢᱚᱛᱚ ᱞᱟᱹᱠᱛᱤ ᱚᱱᱠᱟ ᱞᱮᱠᱟᱱᱟᱜ ᱥᱚᱢᱚᱭ ᱟᱨ ᱫᱟᱜ ᱮᱢᱟᱜ ᱦᱩᱭᱩᱜᱼᱟ ᱥᱮ ᱨᱟᱱ ᱠᱚᱦᱚᱸ ᱮᱢᱟᱜ ᱦᱩᱭᱩᱜᱼᱟ ᱚᱱᱠᱟ ᱮᱢ ᱠᱟᱛᱮᱜ ᱯᱚᱨᱮ ᱡᱟᱦᱟᱸ ᱫᱚ ᱟᱨᱡᱟᱜ ᱠᱟᱱᱟ ᱢᱟᱱᱮ ᱵᱤᱞᱤ ᱞᱮᱱᱠᱷᱟᱱ ᱵᱤᱞᱤ ᱞᱮᱱᱠᱷᱟᱱ ᱯᱚᱨᱮ ᱚᱱᱟ ᱫᱚ ᱤᱨ ᱟᱠᱚ ᱤᱨ ᱠᱟᱛᱮᱜ ᱯᱚᱨᱮ ᱚᱲᱟᱜ ᱛᱮᱠᱚ ᱤᱫᱤᱭᱟ ᱱᱚᱝᱠᱟ ᱞᱮᱠᱟ ᱠᱟᱛᱮᱜ ᱦᱳᱲᱳ ᱪᱟᱥ ᱯᱚᱨᱮ ᱫᱚ ᱦᱚᱜᱼᱚᱭ ᱱᱚᱝᱠᱟ ᱠᱚ ᱪᱟᱥ ᱫᱟᱲᱮᱭᱟᱜᱼᱟ